ᱦᱮ ᱯᱷᱮᱥᱵᱩᱠ ᱨᱮ ᱤᱧ ᱤᱧᱟ ᱜ ᱯᱷᱚᱴᱚ ᱠᱚ ᱯᱳᱥᱴ ᱜᱤᱭᱟᱹᱧ ᱪᱮᱫᱟᱜ ᱥᱮ ᱯᱷᱮᱥᱵᱩᱠ ᱨᱮᱱ ᱟᱭᱢᱟ ᱜᱟᱛᱮ ᱯᱷᱚᱴᱚ ᱨᱮ ᱠᱚ ᱞᱟᱭᱤᱠ ᱠᱚᱢᱮᱱᱴᱼᱟ ᱚᱱᱟᱛᱮ ᱯᱷᱮᱥᱵᱩᱠ ᱨᱮ ᱤᱧᱟᱹᱜ ᱯᱷᱚᱴᱚ ᱯᱳᱥᱴ ᱟᱹᱧ